ᱤᱧ ᱯᱷᱟᱹᱜᱩ ᱦᱮᱢᱵᱨᱚᱢ ᱟᱫᱚ ᱱᱤᱛᱳᱜ ᱱᱚᱣᱟ ᱩᱪᱟᱹᱲ ᱱᱚᱣᱟ ᱚᱲᱟᱜ ᱠᱷᱚᱱ ᱛᱷᱚᱲᱟ ᱮᱴᱟᱜ ᱨᱮ ᱚᱲᱟᱜ ᱞᱮ ᱵᱮᱱᱟᱣ ᱟᱠᱟᱫᱟ ᱛᱚ ᱚᱱᱟ ᱡᱟᱭᱜᱟ ᱨᱮ ᱱᱤᱛᱳᱜ ᱱᱟᱣᱟ ᱚᱲᱟᱜ ᱨᱮ ᱵᱤᱡᱽᱞᱤ ᱢᱟ ᱵᱟᱹᱱᱩᱜ ᱛᱟᱞᱮᱭᱟ ᱛᱚ ᱦᱮᱸ ᱵᱤᱡᱽᱞᱤ ᱵᱟᱞᱟ ᱦᱮᱸ ᱟᱞᱮ ᱚᱲᱟᱜ ᱨᱮ ᱞᱟᱭᱤᱱ ᱵᱟᱹᱱᱩᱜ ᱟᱱᱟᱝ ᱛᱷᱚᱲᱟ ᱞᱟᱭᱤᱱ ᱮᱢ ᱡᱚᱲᱟᱣ ᱟᱞᱮ ᱠᱷᱟᱱ ᱟᱹᱰᱤ ᱱᱟᱯᱟᱭᱚᱜᱼᱟ ᱦᱩᱱᱟᱹᱝ

ᱟᱫᱷᱟᱨ ᱠᱟᱨᱰ ᱦᱮᱸ ᱟᱨ ᱡᱚᱢᱤᱱ ᱵᱟᱞᱟ ᱦᱳᱭ ᱚᱛ ᱦᱟᱥᱟ ᱨᱮᱱᱟᱜ ᱟᱨ ᱵᱷᱳᱴᱟᱨ ᱠᱟᱨᱰ ᱴᱷᱤᱠ ᱛᱤᱥ ᱠᱚᱛᱮ ᱛᱚᱵᱮ ᱤᱫᱤ ᱞᱮᱠᱷᱟᱱ ᱚᱱᱟ ᱡᱩᱛᱩᱜᱼᱟ ᱜᱟᱯᱟ ᱴᱷᱤᱠ ᱜᱮᱭᱟ ᱜᱟᱯᱟᱧ ᱤᱫᱤ ᱦᱚᱴᱚᱣᱟᱢ ᱠᱟᱱᱟ ᱟᱨ ᱱᱟᱣᱟ ᱚᱲᱟᱜ ᱠᱚᱢ ᱥᱮ ᱠᱚᱢ ᱵᱤᱡᱽᱞᱤ ᱡᱩᱲᱟᱣ ᱟᱞᱮ ᱠᱷᱟᱱᱮᱢ ᱟᱹᱰᱤ ᱱᱟᱯᱟᱭᱚᱜᱼᱟ ᱮᱠᱫᱚᱢ ᱴᱷᱤᱠ ᱦᱳᱭ ᱢᱟ ᱛᱚᱵᱮ ᱦᱮᱸ ᱦᱩᱭᱮᱱᱟ